ᱦᱟᱹᱠᱩ ᱥᱟᱵ ᱪᱟᱞᱟᱜ ᱥᱟᱯᱲᱟᱣ ᱢᱟᱱᱮ ᱦᱟᱠᱩ ᱥᱟᱵ ᱪᱟᱞᱟᱣ ᱞᱮᱱᱠᱷᱟᱱ ᱥᱟᱯᱲᱟᱜ ᱨᱮᱭᱟᱜ ᱡᱚᱛᱚ ᱠᱷᱚᱱ ᱞᱟᱹᱴᱩ ᱠᱟᱛᱷᱟ ᱠᱟᱱᱟ ᱡᱮ ᱡᱟᱦᱟᱸ ᱡᱟᱭᱜᱟᱵᱚᱱ ᱪᱟᱞᱟᱜ ᱠᱟᱱᱟ ᱚᱱᱟ ᱡᱟᱭᱜᱟ ᱵᱤᱥᱚᱭᱛᱮ ᱵᱟᱲᱟᱭ ᱥᱮ ᱦᱟᱹᱠᱩ ᱥᱟᱵ ᱚᱠᱟ ᱡᱟᱭᱜᱟ ᱪᱟᱞᱟᱜᱼᱟ ᱪᱮᱫ ᱠᱷᱟᱹᱛᱤᱨᱛᱮ ᱢᱟᱱᱮ ᱯᱨᱚᱥᱛᱩᱛᱤ ᱦᱟᱛ ᱢᱤᱫ ᱥᱚᱯᱛᱟ ᱫᱷᱚᱨᱮ ᱛᱟᱨ ᱢᱚᱫᱽᱫᱷᱮ ᱟᱨᱚ ᱢᱤᱫᱴᱮᱱ ᱤᱱᱯᱚᱴᱮᱱ ᱠᱟᱛᱷᱟ ᱠᱟᱱᱟ ᱡᱮ ᱡᱟᱦᱟᱸ ᱥᱚᱢᱩᱫᱨᱚ ᱨᱮ ᱦᱟᱹᱠᱚ ᱥᱟᱵᱼᱮᱢ ᱪᱟᱞᱟᱣ ᱞᱮᱡᱠᱷᱟᱱ ᱫᱚ ᱵᱟᱝ ᱦᱩᱭᱩᱜᱼᱟ ᱛᱳ ᱯᱟᱸᱪᱼᱪᱷᱚᱡᱚᱱ ᱜᱟᱛᱮ ᱞᱟᱜᱟᱜᱼᱟ ᱜᱟᱛᱮ ᱠᱚᱲᱟᱠᱚ ᱛᱳ ᱥᱮᱨᱚᱠᱚᱢ ᱜᱮ ᱡᱮᱢᱚᱱ ᱦᱟᱹᱠᱩ ᱥᱟᱵ ᱥᱟᱯᱲᱟᱣ ᱡᱚᱛᱚ ᱠᱷᱚᱱ ᱢᱮᱱᱠᱟᱱᱟ ᱡᱷᱟᱹᱞᱤ ᱦᱟᱛᱤᱭᱟᱨ ᱡᱮᱢᱚᱱ ᱦᱟᱹᱥᱩᱣᱟᱹ ᱠᱟᱹᱭᱫᱟᱹ

ᱡᱮᱢᱚᱱ ᱥᱚᱢᱩᱫᱨᱚ ᱪᱟᱞᱟᱣ ᱞᱮᱱᱠᱷᱟᱱ ᱞᱟᱹᱣᱠᱟᱹ ᱱᱮᱝᱠᱟᱛᱮ ᱟᱵᱚ ᱦᱟᱹᱠᱩ ᱥᱟᱵ ᱪᱟᱞᱟᱣ ᱞᱟᱹᱜᱤᱫ ᱵᱚᱱ ᱥᱟᱯᱲᱟᱣ ᱫᱟᱲᱮᱜᱼᱟ ᱥᱮ ᱱᱮᱝᱠᱟᱜᱮ ᱥᱟᱯᱲᱟᱜ ᱠᱟᱹᱱᱟᱹᱧ ᱤᱧᱫᱚ